ᱟᱛᱳ ᱴᱚᱴᱷᱟ ᱟᱢᱤᱭᱟᱫ ᱦᱚᱲᱢᱚ ᱥᱟᱶᱛᱮ ᱢᱮᱱᱫᱟᱹᱧ ᱟᱛᱳ ᱨᱮᱫᱚ ᱟᱛᱳ ᱨᱮᱫᱚ ᱦᱟᱣᱟ ᱦᱟᱣᱟ ᱢᱚᱡᱽ ᱦᱤᱡᱩᱜ ᱛᱮ ᱡᱟᱦᱟᱱᱟᱜ ᱟᱣᱟᱡᱽ ᱚᱥᱩᱵᱤᱫᱷᱟ ᱪᱮᱫ ᱦᱚᱸ ᱵᱟᱝ ᱦᱩᱭᱩᱜ ᱛᱮᱭ ᱟᱛᱳ ᱨᱮᱫᱚ ᱠᱷᱟᱥ ᱢᱮᱱᱟᱜᱼᱟ ᱪᱮᱬᱮ ᱪᱚᱲᱜᱚᱡ ᱠᱚ ᱱᱚᱛᱮ ᱠᱷᱚᱱ ᱦᱟᱱᱛᱮ ᱠᱚ ᱜᱷᱟᱥ ᱨᱮ ᱫᱚᱱ ᱵᱟᱲᱟᱭᱛᱮ ᱟᱨ ᱢᱟᱱᱮ ᱟᱛᱳ ᱨᱮ ᱥᱩᱠ ᱥᱩᱵᱤᱫᱷᱟ ᱟᱹᱰᱤ ᱢᱚᱡᱽ ᱢᱮᱱᱟᱜᱼᱟ ᱚᱱᱟ ᱵᱟᱭᱩ ᱫᱷᱩᱥᱚᱱ ᱥᱚᱵᱫᱚ ᱫᱷᱩᱥᱚᱱ ᱟᱨᱚ ᱱᱟᱱᱟ ᱨᱚᱠᱚᱢ ᱫᱷᱩᱥᱚᱱ ᱵᱟᱹᱱᱩᱜᱼᱟ ᱠᱷᱳᱞᱟ ᱡᱟᱭᱜᱟ ᱢᱮᱱᱟᱜᱼᱟ ᱟᱨ ᱜᱷᱟᱥ ᱫᱟᱨᱮ ᱠᱚ ᱢᱮᱱᱟᱜᱼᱟ ᱵᱮᱥᱛᱮ ᱛᱟᱦᱮᱱᱟ ᱠᱳᱱᱳ ᱚᱥᱩᱵᱤᱫᱷᱟ ᱵᱟᱝ ᱦᱩᱭᱩᱜᱼᱟ ᱟᱨ ᱥᱚᱦᱚᱨ ᱨᱮᱫᱚ ᱱᱤᱭᱟᱹ ᱜᱮ ᱚᱥᱩᱵᱤᱫᱷᱟ ᱦᱩᱭᱩᱜ ᱛᱟᱢᱟ ᱠᱤ ᱚᱸᱰᱮ ᱫᱚ ᱥᱚᱵᱫᱚ ᱫᱷᱩᱥᱚᱱ ᱢᱮᱱᱟᱜᱼᱟ ᱵᱟ ᱡᱚᱞᱚ ᱫᱷᱩᱥᱚᱱ ᱢᱮᱱᱟᱜᱼᱟ ᱟᱨ ᱜᱟᱹᱰᱤ ᱠᱚ ᱪᱟᱞᱟᱜᱼᱟ ᱛᱚᱠᱷᱚᱱ ᱡᱮ ᱛᱤᱱᱟᱹᱜ ᱠᱚ ᱦᱚᱲᱱᱟ ᱛᱚᱠᱷᱚᱱᱳ ᱚᱥᱩᱵᱤᱫᱷᱟ ᱦᱩᱭᱩᱜ ᱛᱟᱢᱟ ᱟᱹᱰᱤ ᱚᱥᱩᱵᱤᱫᱷᱟ ᱛᱚᱠᱷᱚᱱ ᱠᱳᱱᱳ ᱥᱩᱠᱷ ᱥᱩᱵᱤᱫᱷᱟ ᱚᱸᱰᱮ ᱫᱚ ᱥᱚᱦᱚᱨᱮ ᱵᱟᱢ ᱧᱟᱢᱟ ᱠᱟᱨᱚᱱ ᱠᱤ ᱚᱸᱰᱮ ᱫᱚ ᱠᱷᱩᱞᱟᱹ ᱡᱟᱭᱜᱟ ᱵᱟᱹᱱᱩᱜᱼᱟ ᱪᱮᱫ ᱞᱮᱠᱟ ᱜᱟᱪᱷ ᱫᱟᱨᱮ ᱵᱟᱹᱱᱩᱜᱼᱟ ᱪᱮᱬᱮ ᱪᱩᱲᱜᱩᱡ ᱦᱚᱸ ᱩᱱᱟᱹᱜ ᱵᱟᱢ ᱧᱮᱞ ᱫᱟᱲᱮᱭᱟᱠᱚᱣᱟ ᱠᱷᱟᱹᱞᱤ ᱥᱚᱵᱫᱚ ᱫᱷᱩᱥᱚᱱ ᱵᱟᱹᱭᱩ ᱫᱷᱩᱥᱚᱱ ᱚᱱᱟ ᱠᱚ ᱡᱟᱜᱟᱫᱟᱨ ᱟᱢ ᱧᱟᱢ ᱟᱢ ᱠᱤᱱᱛᱩ ᱤᱧ ᱫᱚ ᱵᱮᱥᱤ ᱵᱷᱟᱜᱽ ᱨᱮ ᱥᱚᱦᱚᱨ ᱨᱮᱫᱚ ᱛᱟᱦᱮᱸ ᱵᱟᱝ ᱥᱟᱱᱟᱭᱟ ᱠᱟᱨᱚᱱ ᱚᱸᱰᱮ ᱫᱚ ᱥᱚᱵᱫᱚ ᱫᱷᱩᱥᱚᱱ ᱵᱟᱹᱭᱩ ᱫᱷᱩᱥᱚᱱ ᱡᱚᱞ ᱫᱷᱩᱥᱚᱱ ᱟᱨᱚ ᱠᱤᱪᱷᱩ ᱚᱠᱥᱤᱡᱮᱱ ᱚᱱᱟ ᱚᱥᱩᱵᱤᱫᱷᱟ ᱛᱟᱦᱮᱱᱟ ᱠᱟᱨᱚᱱ ᱚᱠᱥᱤᱡᱮᱱ ᱟᱜ ᱚᱥᱩᱵᱤᱫᱷᱟ ᱵᱟᱝ ᱛᱟᱦᱮᱱᱟ ᱯᱷᱤᱨ ᱵᱷᱤ ᱚᱸᱰᱮ ᱫᱚ ᱫᱟᱬᱟᱱ ᱛᱮ ᱛᱤᱸᱜᱩᱱ ᱛᱮ ᱤᱱᱠᱟ ᱠᱷᱩᱞᱟ ᱡᱟᱭᱜᱟ ᱵᱟᱝ ᱛᱟᱦᱮᱱᱟ ᱤᱱᱟᱹ ᱛᱮᱫᱚ ᱥᱚᱦᱚᱨ ᱨᱮᱫᱚ ᱛᱟᱦᱮᱸ ᱵᱟᱝ ᱥᱟᱱᱟᱧᱟᱹ ᱚᱱᱟᱛᱮ ᱤᱧ ᱫᱚ ᱟᱛᱳ ᱠᱚᱨᱮ ᱜᱮ ᱢᱚᱡᱽ ᱟᱹᱭᱠᱟᱹᱣᱛᱮ ᱠᱟᱨᱚᱱ ᱟᱛᱳ ᱠᱚᱨᱮ ᱱᱟᱱᱟ ᱨᱚᱠᱚᱢ ᱜᱟᱪᱷ ᱯᱟᱞᱟᱧ ᱧᱮᱞ ᱧᱟᱢᱟ ᱪᱮᱬᱮ ᱪᱩᱲᱜᱩᱡ ᱤᱧ ᱧᱮᱞ ᱧᱟᱢ ᱠᱚᱣᱟ ᱟᱨ ᱚᱱᱟ ᱨᱮᱫᱚ ᱠᱳᱱᱳ ᱠᱳᱱᱳ ᱵᱟᱹᱭᱩ ᱫᱷᱩᱥᱚᱱ ᱦᱚᱸ ᱵᱟᱝ ᱛᱟᱦᱮᱱᱟ ᱥᱚᱵᱫᱚ ᱫᱷᱩᱥᱚᱱ ᱦᱚᱸ ᱵᱟᱝ ᱛᱟᱦᱮᱱᱟ ᱠᱷᱟᱥ ᱠᱚᱨᱮᱜ ᱡᱚᱞ ᱫᱷᱩᱥᱚᱱ ᱦᱚᱸ ᱵᱟᱝ ᱛᱟᱦᱮᱱᱟ ᱤᱱᱟᱹ ᱛᱮᱜᱮ ᱟᱛᱳ ᱴᱚᱞᱟ ᱨᱮᱫᱚ ᱢᱟᱱᱮ ᱠᱷᱳᱞᱟ ᱡᱟᱭᱜᱟ ᱨᱮ ᱫᱟᱬᱟᱱ ᱛᱮᱦᱚᱸ ᱟᱨ ᱱᱚᱰᱮ ᱦᱟᱱᱛᱮᱜ ᱥᱚᱵ ᱨᱮᱱᱟᱜ ᱥᱩᱵᱤᱫᱷᱟ ᱛᱟᱦᱮᱱᱟ ᱤᱱᱟᱹ ᱛᱮᱜᱮ ᱤᱧ ᱫᱚ ᱟᱛᱳ ᱨᱮᱜᱮ ᱛᱟᱦᱮᱸ ᱥᱟᱱᱟᱧᱟᱹ